ᱤᱧ ᱫᱚ ᱥᱚᱦᱚᱨ ᱠᱷᱚᱡ ᱞᱮ ᱦᱮᱡ ᱟᱠᱟᱱᱟ ᱟᱹᱛᱩ ᱨᱮᱞᱮ ᱛᱟᱦᱮᱸᱱᱟ

ᱛᱚ ᱤᱧᱟᱜ ᱢᱤᱫᱴᱮᱱ ᱠᱩᱠᱞᱤ ᱛᱟᱦᱮᱸ ᱠᱟᱱ ᱛᱤᱧᱟᱹ ᱟᱹᱛᱩ ᱫᱚ ᱡᱷᱟᱲᱜᱳᱲᱤᱭᱟ ᱥᱚᱦᱚᱨ ᱨᱮᱞᱮ ᱛᱟᱦᱮᱸᱠᱟᱱᱟ ᱟᱫᱚ ᱱᱤᱛᱚᱜ ᱫᱚ ᱟᱹᱛᱩ ᱨᱮᱞᱮ ᱦᱮᱡ ᱟᱠᱟᱱᱟ ᱟᱫᱚ ᱠᱩᱠᱞᱤ ᱵᱚᱞᱮᱧ ᱠᱷᱚᱡᱚᱜ ᱠᱟᱱ ᱛᱟᱦᱮᱸᱡ ᱢᱤᱫᱴᱟᱝ ᱢᱮᱱᱮᱫ ᱛᱟᱦᱮᱸᱠᱟᱹᱱᱟᱹᱧ ᱡᱮ ᱵᱟᱯᱞᱟ ᱵᱟᱵᱚᱫ ᱛᱮ ᱠᱟᱹᱴᱤᱡ ᱪᱩᱞᱩᱝᱮᱢ ᱞᱟᱹᱭᱟᱹᱧ ᱠᱷᱟᱡ ᱵᱚᱞᱮ ᱪᱮᱫ ᱞᱮᱠᱟ ᱠᱟᱛᱮ ᱵᱚᱱ ᱵᱟᱯᱞᱟᱜᱼᱟ ᱚᱱᱟᱧ ᱞᱟᱹᱭᱮᱫ ᱠᱟᱱ ᱛᱟᱦᱮᱸᱠᱟᱱᱟ ᱦᱮᱸ ᱵᱟᱯᱞᱟ ᱵᱟᱲᱟᱜ ᱞᱟᱹᱜᱤᱫ ᱞᱮ ᱚᱱᱟ ᱨᱮᱭᱟᱜ ᱟᱹᱨᱤᱪᱟᱞᱤ ᱵᱟᱢ ᱵᱟᱰᱟᱭ ᱞᱮᱠᱷᱟᱱ ᱫᱚ ᱮᱠᱴᱩ ᱥᱚᱢᱚᱥᱥᱟ ᱜᱮᱭᱟ ᱵᱟᱝ

ᱦᱩᱸ ᱦᱩᱸ

ᱦᱩᱸ ᱦᱩᱸ

ᱦᱮᱸ ᱦᱮᱸ

ᱦᱩᱸ ᱦᱮ

ᱦᱩᱸ ᱦᱩᱸ ᱦᱩᱸ ᱦᱩᱸ ᱦᱩᱸ ᱦᱩᱸ

ᱠᱩᱥᱤᱜᱼᱟ ᱠᱩᱥᱤᱜᱼᱟ ᱵᱟᱠᱚ ᱠᱩᱥᱤᱜᱼᱟ ᱦᱮᱸ

ᱦᱩᱸ ᱦᱩᱸ ᱦᱩᱸ ᱦᱩᱸ ᱦᱩᱸ